ᱟᱹᱞᱤᱧ ᱱᱚᱣᱟ ᱞᱤᱧ ᱞᱟᱹᱭᱟ ᱟᱵᱚ ᱥᱟᱶᱛᱟ ᱨᱮ ᱡᱟᱦᱟᱸ ᱫᱚ ᱮᱱᱮᱡ ᱥᱮᱨᱮᱧ ᱟᱹᱞᱤᱧ ᱢᱟᱱᱮ ᱱᱚᱝᱠᱟᱱᱟᱜ ᱠᱟᱹᱢᱤ ᱵᱷᱤᱲ ᱠᱚ ᱡᱩᱫᱤ ᱤᱭᱟᱹᱭ ᱠᱷᱟᱱ ᱫᱚ ᱫᱤᱱ ᱨᱮ ᱢᱟᱱᱮ ᱫᱤᱱ ᱵᱮᱲᱟᱢᱟ ᱵᱟᱭ ᱥᱚᱢᱵᱷᱚᱵᱚᱜᱼᱟ ᱤᱭᱟᱹᱢᱟ ᱫᱤᱱ ᱵᱮᱲᱟᱢᱟ ᱥᱮᱨᱮᱧ ᱢᱟ ᱵᱟᱭ ᱤᱭᱟᱹᱜᱼᱟ ᱚᱱᱮ ᱡᱩᱫᱤ ᱡᱟᱦᱟᱸᱭ ᱠᱚ ᱜᱟᱹᱭ ᱜᱩᱯᱤ ᱠᱚ ᱥᱚᱢᱚᱭ ᱠᱚ ᱥᱮᱨᱮᱧ ᱢᱟᱱᱮ ᱫᱤᱱ ᱨᱮ ᱢᱤᱫᱴᱤᱡ ᱜᱟᱱ ᱥᱮᱨᱮᱧ ᱠᱮᱜ ᱮᱢ ᱥᱮᱨᱮᱧ ᱚᱱᱮᱢ ᱪᱮᱫ ᱠᱮᱜᱼᱟ ᱛᱟᱨ ᱵᱟᱫᱮᱛᱮ ᱟᱨ ᱦᱚᱸ ᱟᱹᱭᱩᱵ ᱵᱮᱲᱟ ᱮᱠᱞᱟ ᱨᱮ ᱚᱲᱟᱜ ᱨᱮ ᱫᱩᱲᱩᱵ ᱠᱟᱛᱮᱫ ᱚᱱᱟ ᱥᱮᱨᱮᱧ ᱟᱵᱚ ᱱᱚᱣᱟ ᱡᱮ ᱱᱚᱣᱟ ᱥᱮᱨᱮᱧ ᱫᱚ ᱡᱮᱢᱚᱱ ᱟᱵᱚ ᱡᱟᱦᱟᱸ ᱢᱟᱱᱮ ᱥᱮᱨᱮᱧ ᱚᱱᱮ ᱪᱮᱫ ᱠᱮᱜᱼᱟ ᱪᱮᱫ ᱠᱮᱜ ᱟᱹᱧ ᱤᱧ ᱱᱟᱦᱟᱧ ᱪᱮᱫᱮᱜᱼᱟ ᱢᱟᱱᱮ ᱥᱮᱨᱮᱧ ᱮᱜ ᱟᱹᱧ ᱚᱱᱟ ᱜᱟᱢᱱᱚᱜ ᱠᱟᱱᱟ ᱱᱚᱰᱮ ᱦᱚᱸ ᱚᱱᱟᱛᱮ ᱟᱵᱚ ᱨᱮᱱ ᱡᱟᱦᱟᱸ ᱛᱤᱱᱟᱹᱜ ᱢᱮᱱᱟᱜ ᱠᱚᱣᱟ ᱠᱚᱲᱟ ᱜᱤᱫᱽᱨᱟᱹ ᱛᱟᱵᱚᱱ ᱩᱱᱠᱩ ᱦᱚᱸ ᱢᱟᱱᱮ ᱠᱤᱪᱷᱩ ᱵᱚᱱ ᱞᱟᱹᱭ ᱧᱚᱜ ᱟᱠᱚᱣᱟ ᱱᱤᱛᱚᱜ ᱪᱮᱫᱟᱜ ᱠᱚᱞᱮᱡᱽ ᱠᱚ ᱪᱟᱞᱟᱜ ᱠᱟᱱᱟ ᱠᱚᱞᱮᱡᱽ ᱦᱚᱸ ᱠᱚ ᱪᱟᱞᱟᱜᱼᱟ ᱦᱳᱭ ᱩᱱᱠᱩ ᱦᱚᱸ ᱩᱱᱠᱩ ᱦᱚᱸ ᱡᱮᱢᱚᱱ ᱟᱵᱚ ᱥᱟᱱᱛᱟᱲ ᱨᱮ ᱡᱮᱢᱚᱱ ᱥᱮᱨᱮᱧ ᱫᱚ ᱞᱟᱹᱭ ᱧᱚᱜ ᱟᱠᱚ ᱢᱮ ᱡᱮ ᱱᱚᱣᱟ ᱥᱮᱨᱮᱧ ᱟᱵᱚ ᱵᱚ ᱟᱵᱚᱣᱟᱜ ᱥᱟᱶᱛᱟ ᱨᱮᱱᱟᱜ ᱠᱟᱱᱟ ᱢᱤᱫ ᱦᱤᱞᱳᱜ ᱢᱟᱱᱮ ᱦᱟᱯᱲᱟᱢ ᱠᱚ ᱥᱮᱫᱟᱭ ᱠᱚ ᱢᱮᱱ ᱟᱠᱟᱫ ᱡᱮ ᱥᱮᱨᱮᱧ ᱫᱚ ᱟᱵᱚ ᱵᱚᱱ ᱵᱚ ᱥᱮᱨᱮᱧᱟ ᱢᱟᱱᱮ ᱪᱮᱫ ᱞᱮᱠᱟ ᱨᱮ ᱫᱚᱝ ᱮᱱᱮᱡ ᱦᱚᱢ ᱪᱟᱞᱟᱜ ᱜᱮᱭᱟ ᱞᱟᱜᱽᱲᱮ ᱮᱱᱮᱡ ᱦᱚᱢ ᱪᱟᱞᱟᱜ ᱜᱮᱭᱟ ᱮᱭᱟ ᱵᱟᱹᱵᱩ ᱥᱮᱨᱮᱧ ᱫᱚ ᱚᱱᱟ ᱫᱚ ᱵᱟᱢ ᱵᱟᱲᱟᱭ ᱠᱷᱟᱱ ᱫᱚ ᱱᱟᱦᱟᱜ ᱚᱱᱟ ᱵᱟᱭ ᱜᱟᱱᱚᱜ ᱠᱟᱱ ᱜᱮᱭᱟ ᱠᱤᱪᱷᱩ ᱥᱮᱨᱮᱧ ᱢᱮ ᱟᱨ ᱤᱧ ᱫᱤᱱ ᱵᱷᱳᱨ ᱨᱮ ᱢᱟᱱᱮ ᱟᱹᱭᱩᱵ ᱢᱤᱫᱴᱤᱡ ᱟᱨ ᱚᱱᱟ ᱥᱮᱛᱟᱜ ᱥᱮᱫ ᱚᱱᱛᱮ ᱫᱟᱬᱟ ᱵᱟᱲᱟ ᱡᱩᱫᱤ ᱢᱮᱨᱚᱢ ᱜᱩᱯᱤ ᱠᱷᱟᱱ ᱫᱚ ᱤᱭᱟᱹ ᱮᱱᱮᱡ ᱥᱮᱨᱮᱧ ᱟᱹᱧ ᱥᱮᱨᱮᱧ ᱠᱟᱛᱮᱫ ᱱᱚᱣᱟ ᱥᱮᱫᱟᱭᱢᱟ ᱤᱭᱟᱹ ᱠᱟᱜ ᱟᱭ ᱤᱭᱟᱹ ᱠᱟᱛᱮᱫ ᱟᱨ ᱛᱟᱭᱚᱢ ᱥᱮᱨᱮᱧ ᱵᱟᱲᱟ ᱤᱭᱟᱹ ᱵᱟᱲᱟ ᱠᱟᱛᱮᱫ ᱟᱨ ᱦᱚᱸ ᱟᱹᱭᱩᱵ ᱵᱮᱲᱟ ᱫᱟᱠᱟ ᱠᱚ ᱟᱹᱣᱨᱤ ᱡᱚᱢ ᱨᱮ ᱠᱚ ᱥᱮᱨᱮᱧ ᱵᱟᱲᱟ ᱧᱚᱜ ᱠᱟᱛᱮᱫ ᱟᱨ ᱦᱚᱸ ᱛᱚ ᱤᱭᱟᱹ ᱟᱨ ᱚᱱᱟᱜᱮ ᱩᱱᱠᱩ ᱜᱤᱫᱽᱨᱟᱹ ᱠᱚ ᱦᱚᱸ ᱵᱚᱱ ᱞᱟᱹᱭ ᱧᱚᱜ ᱠᱚᱣᱟ ᱡᱮ ᱵᱟᱝᱟ ᱥᱟᱹᱨᱤ ᱜᱮ ᱱᱚᱣᱟ ᱥᱮᱨᱮᱧ ᱠᱚ ᱥᱟᱹᱨᱤᱜᱮ ᱵᱟᱹᱵᱩ ᱟᱵᱚᱢᱟ ᱱᱤᱛᱚᱜ ᱥᱟᱶᱛᱟ ᱨᱮ ᱢᱮᱱᱟᱜ ᱵᱚᱱᱟ ᱮᱱᱮᱡ ᱥᱮᱨᱮᱧ ᱵᱚᱱ ᱪᱮᱫ ᱧᱚᱜ ᱯᱮ ᱟᱯᱮ ᱦᱚᱸ ᱥᱚᱢᱚᱭ ᱠᱚᱨᱮᱜ ᱯᱮ ᱫᱟᱬᱟ ᱵᱟᱲᱟᱭ ᱠᱟᱱ ᱜᱮᱭᱟ ᱚᱠᱟᱨᱮ ᱫᱚᱝ ᱮᱱᱮᱡ ᱚᱠᱟᱨᱮ ᱞᱟᱜᱽᱲᱮ ᱮᱱᱮᱡ ᱚᱱᱟ ᱠᱚ ᱞᱟᱹᱭ ᱵᱟᱲᱟ ᱧᱚᱜ ᱟᱠᱚ ᱠᱷᱟᱱ ᱟᱹᱰᱤ ᱱᱟᱯᱟᱭᱚᱜᱼᱟ ᱡᱮ ᱱᱚᱣᱟ ᱥᱮᱨᱮᱧ ᱤᱧ ᱪᱮᱫ ᱟᱠᱟᱜ ᱛᱟᱵᱚᱱᱟ ᱱᱚᱜ ᱱᱚᱝᱠᱟ ᱛᱟᱵᱚᱱ ᱟᱫᱚ ᱱᱟᱦᱟᱜ ᱟᱯᱮ ᱯᱮ ᱪᱟᱞᱟᱜᱼᱟ ᱤᱧ ᱦᱟᱲᱟᱢ ᱦᱚᱲ ᱡᱩᱫᱤ ᱵᱟᱹᱧ ᱥᱮᱱ ᱫᱟᱲᱮᱭᱟᱜᱼᱟ ᱮᱱᱠᱷᱟᱱᱢᱟ ᱱᱟᱦᱟᱜ ᱟᱯᱮ ᱯᱮ ᱪᱟᱞᱟᱜ ᱠᱟᱱ ᱜᱮᱭᱟ ᱱᱚᱣᱟ ᱫᱚ ᱱᱟᱦᱟᱜ ᱱᱚᱝᱠᱟ ᱥᱮᱨᱮᱧ ᱯᱮ ᱱᱚᱣᱟ ᱫᱚ ᱱᱟᱦᱟᱜ ᱱᱚᱝᱠᱟ ᱨᱟᱦᱟᱭ ᱯᱮ ᱛᱟᱵᱚᱱ ᱚᱱᱟᱠᱚ ᱞᱟᱹᱭ ᱵᱟᱲᱟ ᱧᱚᱜ ᱠᱚᱣᱟ ᱵᱚᱱ ᱤᱱᱟᱹᱜ ᱤᱭᱟᱹ ᱜᱮ ᱦᱳᱭ ᱤᱱᱟᱹ ᱠᱚ ᱵᱚᱞᱮ ᱞᱟᱹᱭ ᱟᱠᱚ ᱠᱷᱟᱱ ᱟᱠᱚ ᱦᱚᱸ ᱠᱚ ᱫᱟᱬᱟᱱᱟ ᱟᱠᱚ ᱦᱚᱸ ᱡᱮᱢᱚᱱ ᱤᱭᱟᱹ ᱠᱟᱛᱮᱫ ᱛᱟᱭᱚᱢ ᱫᱚ ᱟᱨ ᱦᱚᱸ ᱡᱩᱫᱤ ᱟᱨ ᱦᱚᱸ ᱤᱱᱟᱹ ᱠᱷᱚᱱ ᱯᱚᱨᱮᱛᱮ ᱟᱨ ᱦᱚᱸ ᱪᱮᱫ ᱫᱚ ᱦᱩᱭᱩᱜᱼᱟ ᱚᱱᱟᱢᱟᱢ ᱞᱟᱹᱭ ᱟᱫᱮᱭᱟ ᱟᱨ ᱦᱚᱸ ᱪᱮᱥᱴᱟᱭ ᱢᱮ ᱡᱮ ᱟᱨ ᱦᱚᱸ ᱦᱟᱯᱮ ᱟᱨ ᱦᱚᱸ ᱪᱮᱫ ᱞᱮᱠᱟᱨᱮ ᱮᱴᱟᱜᱟᱜ ᱥᱮᱨᱮᱧ ᱤᱧ ᱪᱮᱫᱟ ᱚᱱᱟ ᱨᱟᱦᱟ ᱯᱟᱱᱛᱮ ᱧᱚᱜᱢᱮ ᱚᱸᱰᱮ ᱠᱷᱚᱱ ᱛᱟᱭᱚᱢ ᱫᱚ ᱟᱨ ᱦᱚᱸ ᱚᱱᱟ ᱥᱮᱨᱮᱧ ᱯᱟᱱᱛᱮ ᱢᱮ ᱦᱳᱭ ᱱᱚᱝᱠᱟ ᱞᱮᱠᱷᱟᱱ ᱫᱚ ᱚᱱᱚᱞ ᱤᱭᱟᱹ ᱞᱮᱠᱟ ᱡᱟᱦᱟᱸ ᱠᱚ ᱚᱞ ᱠᱮᱫ ᱞᱮᱠᱟ ᱡᱮ ᱚᱞ ᱧᱚᱜ ᱠᱟᱛᱮᱫ ᱯᱮ ᱦᱳᱭᱟ ᱱᱚᱣᱟ ᱫᱚ ᱱᱚᱝᱠᱟ ᱛᱮᱠᱷᱟᱱ ᱫᱚ ᱴᱷᱤᱠ ᱚᱸᱰᱮ ᱱᱟᱦᱟᱜ ᱵᱚᱱ ᱱᱚᱣᱟ ᱫᱚ ᱵᱚᱱ ᱱᱟᱦᱟᱜ ᱱᱚᱝᱠᱟ ᱞᱟᱝ ᱥᱮᱨᱮᱧ ᱧᱟᱢᱟ ᱚᱱᱟ ᱪᱮᱫ ᱠᱮᱜ ᱟᱢ ᱚᱱᱟ ᱦᱚᱸ ᱟᱨ ᱦᱚᱸ ᱞᱟᱹᱭ ᱧᱚᱜ ᱟᱭᱢᱮ ᱡᱮ ᱵᱟᱹᱵᱩ ᱱᱚᱜ ᱱᱚᱣᱟ ᱡᱮ ᱱᱚᱜᱼᱚᱸᱭ ᱱᱚᱝᱠᱟ ᱱᱟᱦᱟᱜ ᱵᱚᱱ ᱥᱮᱨᱮᱧᱟ ᱡᱟᱦᱟᱸ ᱤᱭᱟᱹ ᱱᱟᱦᱟᱜ ᱯᱮ ᱪᱟᱞᱟᱜ ᱠᱷᱟᱱ ᱯᱮ ᱚᱱᱟ ᱟᱵᱚ ᱡᱟᱦᱟᱸ ᱪᱮᱫ ᱞᱮᱠᱟ ᱨᱮ ᱢᱮᱱᱟᱢ ᱡᱟᱦᱟᱸ ᱜᱮ ᱢᱟᱲᱟᱝ ᱡᱟᱦᱟᱸ ᱛᱤᱱᱟᱹᱜ ᱯᱤᱞᱪᱩ ᱦᱟᱲᱟᱢ ᱛᱟᱹᱠᱤᱱ ᱥᱮᱨᱮᱧ ᱠᱤᱱ ᱵᱮᱱᱟᱣ ᱞᱮᱜᱼᱟ ᱚᱱᱟ ᱤᱭᱟᱹ ᱦᱤᱥᱟᱹᱵᱛᱮ ᱚᱱᱟ ᱤᱭᱟᱹᱛᱮ ᱚᱱᱟ ᱦᱤᱥᱟᱹᱵ ᱛᱮᱜᱮ ᱟᱵᱚ ᱵᱚᱱ ᱥᱮᱨᱮᱧᱛᱮ ᱵᱚᱱ ᱤᱭᱟᱹᱭᱟ ᱚᱱᱠᱟᱜᱮ ᱢᱟᱱᱮ ᱞᱟᱹᱭ ᱫᱚᱵᱚᱱ ᱞᱟᱹᱭ ᱤᱫᱤ ᱟᱠᱚᱣᱟ ᱡᱮ ᱥᱮᱨᱮᱧ ᱫᱚᱵᱚᱱ ᱪᱮᱫ ᱤᱫᱤᱭᱟ ᱡᱮ ᱟᱹᱭᱩᱵ ᱵᱮᱲᱟ ᱦᱚᱸ ᱢᱤᱫ ᱰᱚᱰᱮᱠ ᱫᱩᱲᱩᱵ ᱠᱟᱛᱮᱫ ᱥᱮᱨᱮᱧ ᱪᱮᱫ ᱦᱩᱭᱩᱜᱼᱟ ᱟᱨ ᱡᱟᱦᱟᱸ ᱛᱤᱨᱮ ᱮᱠᱞᱟ ᱨᱮᱢ ᱛᱟᱦᱮᱸ ᱜᱚᱫᱚᱜ ᱫᱩᱲᱩᱵ ᱟᱠᱟᱱ ᱫᱟᱨᱮ ᱵᱩᱴᱟᱹ ᱨᱮ ᱚᱸᱰᱮ ᱦᱚᱸ ᱥᱮᱨᱮᱧ ᱫᱚ ᱵᱟᱹᱭ ᱵᱟᱹᱭᱛᱮ ᱥᱮᱨᱮᱧ ᱢᱚᱱᱮ ᱢᱚᱱᱮᱛᱮ ᱩᱭᱦᱟᱹᱨ ᱢᱮ ᱨᱟᱦᱟ ᱦᱚᱸ ᱟᱨ ᱢᱚᱱᱮ ᱢᱚᱱᱮᱛᱮ ᱚᱱᱟ ᱡᱚᱲᱟᱣ ᱢᱮ ᱥᱤᱠᱲᱤ ᱞᱮᱠᱟ ᱡᱚᱲᱟᱣᱢᱮ ᱚᱱᱟ ᱦᱚᱸ ᱚᱸᱰᱮ ᱠᱷᱚᱱ ᱟᱢ ᱦᱚᱸ ᱥᱤᱠᱲᱤ ᱞᱮᱠᱟ ᱡᱚᱲᱟᱣ ᱠᱮᱫ ᱠᱷᱟᱱ ᱜᱮ ᱛᱟᱭᱚᱢ ᱫᱚ ᱚᱸᱰᱮ ᱠᱷᱚᱱ ᱟᱨ ᱦᱚᱸ ᱢᱤᱫ ᱦᱚᱲᱮᱢ ᱞᱟᱹᱭ ᱟᱫᱮᱭᱟ ᱛᱟᱞᱟᱝ ᱟ ᱱᱚᱣᱟ ᱫᱚᱧ ᱪᱮᱫ ᱠᱮᱫ ᱛᱟᱞᱟᱝᱟ ᱱᱚᱜ ᱱᱚᱝᱠᱟ ᱞᱮᱠᱷᱟᱱ ᱫᱚ ᱜᱟᱱᱚᱜ ᱛᱟᱞᱟᱝᱟ ᱦᱮᱸ ᱱᱚᱝᱠᱟ ᱡᱩᱫᱤ ᱨᱟᱦᱟ ᱞᱮᱠᱷᱟᱱ ᱞᱟᱝ ᱟᱞᱟᱝ ᱴᱷᱤᱠ ᱚᱸᱰᱮ ᱫᱚ ᱱᱟᱦᱟᱜ ᱞᱟᱝ ᱞᱟᱜᱽᱲᱮ ᱮᱱᱮᱡ ᱵᱟᱠᱷᱟᱱ ᱫᱚᱝ ᱮᱱᱮᱡ ᱱᱟᱦᱟᱜ ᱨᱟᱦᱟ ᱱᱚᱝᱠᱟ ᱞᱮᱠᱷᱟᱱ ᱫᱚ ᱱᱟᱦᱟᱜ ᱞᱟᱝ ᱴᱷᱤᱠ ᱚᱸᱰᱮ ᱱᱟᱦᱟᱜ ᱥᱮᱨᱮᱧ ᱞᱟᱝ ᱜᱟᱵᱟᱱᱟ ᱚᱱᱮ ᱚᱱᱟ ᱦᱤᱥᱟᱹᱵ ᱚᱱᱮ ᱚᱱᱟ ᱦᱤᱥᱟᱹᱵ ᱚᱱᱠᱟᱜᱮ ᱡᱚᱛᱚᱣᱟᱜ ᱥᱮᱨᱮᱧ ᱜᱮ ᱵᱟᱹᱭ ᱵᱟᱹᱭᱛᱮ ᱡᱚᱛᱚ ᱦᱚᱲ ᱵᱚᱱ ᱪᱮᱥᱴᱟᱭᱟ ᱢᱟᱱᱮ ᱟᱹᱭᱩᱵ ᱵᱮᱲᱟ ᱛᱤᱠᱤᱱ ᱵᱮᱲᱟ ᱡᱟᱦᱟᱸ ᱛᱤ ᱨᱮ ᱩᱭᱦᱟᱹᱨ ᱠᱟᱛᱮᱫ ᱵᱚᱱ ᱥᱮᱨᱮᱧᱟ ᱟᱨ ᱨᱟᱦᱟ ᱦᱚᱸ ᱵᱚᱱ ᱤᱭᱟᱹᱭᱟ ᱟᱨ ᱡᱚᱛᱚ ᱜᱮᱵᱚᱱ ᱤᱱᱠᱟᱹ ᱠᱚᱲᱟ ᱜᱤᱫᱽᱨᱟᱹ ᱱᱤᱛᱚᱜ ᱥᱠᱩᱞ ᱠᱚᱮᱜ ᱠᱚ ᱯᱟᱲᱦᱟᱜ ᱠᱟᱱᱟ ᱩᱱᱠᱩ ᱦᱚᱸ ᱱᱟᱥᱮ ᱱᱟᱥᱮ ᱫᱚᱵᱚᱱ ᱞᱟᱹᱭ ᱧᱚᱜ ᱟᱠᱚ ᱜᱮᱭᱟ ᱪᱮᱠᱟᱛᱮ ᱥᱟᱶᱛᱟ ᱨᱮᱱᱟᱜ ᱯᱟᱲᱦᱟᱣ ᱛᱮᱢᱟ ᱪᱷᱟᱹᱛᱤᱠᱟ ᱤᱭᱟᱹᱛᱮᱢᱟ ᱵᱚᱱ ᱪᱟᱞᱟᱜᱼᱟ ᱟᱨᱚ ᱞᱟᱜᱲᱮ ᱮᱱᱮᱡ ᱠᱚ ᱫᱚᱝ ᱮᱱᱮᱡ ᱠᱚᱢᱟ ᱠᱚ ᱪᱟᱞᱟᱜ ᱜᱮᱭᱟ ᱦᱮᱸ ᱥᱮ ᱮᱱᱠᱷᱟᱱ ᱚᱱᱠᱟᱜᱮ ᱡᱟᱦᱟᱱᱟᱜ ᱥᱮᱨᱮᱧ ᱜᱮ ᱡᱚᱛᱚ ᱜᱮᱵᱚᱱ ᱩᱭᱦᱟᱹᱨᱟ ᱟᱨ ᱡᱚᱛᱚ ᱜᱮ ᱨᱟᱦᱟ ᱵᱚᱱ ᱵᱮᱱᱟᱣᱟ ᱟᱨ ᱚᱱᱠᱟ ᱛᱮᱢᱟ ᱥᱤᱠᱲᱤ ᱞᱮᱠᱟ ᱵᱚᱱ ᱡᱚᱲᱟᱣ ᱤᱫᱤᱭᱟ ᱟᱨ ᱵᱚᱱ ᱵᱮᱱᱟᱣ ᱤᱫᱤᱛᱮ ᱥᱮᱨᱮᱧ ᱟᱵᱚᱱ ᱥᱮᱫᱟᱭ ᱚᱱᱟ ᱯᱤᱞᱪᱩ ᱦᱟᱲᱟᱢ ᱯᱤᱞᱪᱩ ᱵᱩᱲᱦᱤ ᱠᱤᱱ ᱢᱮᱱ ᱟᱠᱟᱜ ᱞᱮᱠᱟ ᱥᱮᱨᱮᱧ ᱫᱚ ᱟᱵᱚᱣᱟᱜ ᱤᱭᱟᱹ ᱠᱟᱱᱟ ᱱᱟᱜᱟᱢ ᱨᱮᱱᱟᱜ ᱠᱟᱱᱟ ᱥᱮᱨᱮᱧ ᱫᱚ ᱵᱟᱵᱚᱱ ᱟᱫᱟ ᱥᱮᱨᱮᱧ ᱵᱚᱱ ᱤᱭᱟᱹᱭᱟ

ᱚᱱᱠᱟᱜᱮ ᱡᱚᱛᱚᱣᱟᱜ ᱜᱮᱵᱚᱱ ᱤᱭᱟᱹᱭᱟ ᱪᱮᱥᱴᱟᱭᱟ ᱵᱚᱱ ᱢᱟᱱᱮ ᱵᱟᱹᱭ ᱵᱟᱹᱭᱛᱮ ᱢᱟᱱᱮ ᱡᱚᱱᱢᱚ ᱛᱚᱨᱟᱢᱟ ᱵᱟᱠᱚ ᱮᱢ ᱠᱟᱫ ᱵᱚᱱᱟ ᱮᱱᱠᱷᱟᱱ ᱪᱮᱥᱴᱟᱢᱟ ᱦᱩᱭᱩᱜᱼᱟ ᱵᱟᱹᱭ ᱵᱟᱹᱭᱛᱮ ᱟᱹᱞᱤᱧ ᱦᱚᱸ ᱚᱱᱟ ᱢᱚᱱᱮ ᱢᱚᱱᱮ ᱛᱮᱫᱚ ᱞᱤᱧ ᱢᱮᱱᱮᱫ ᱜᱮᱭᱟ ᱪᱮᱥᱴᱟ ᱥᱮᱛᱟᱜ ᱥᱤᱸᱜᱟᱹᱲ ᱟᱹᱭᱩᱵ ᱢᱟᱱᱮ ᱪᱮᱥᱴᱟᱭᱟᱞᱤᱧ ᱟᱨ ᱥᱮᱨᱮᱧ ᱚᱱᱠᱟᱜᱮ ᱡᱚᱛᱚ ᱵᱚᱱ ᱵᱮᱱᱟᱣ ᱤᱫᱤᱭᱟ ᱥᱮᱨᱮᱧ ᱵᱚᱱ ᱚᱞ ᱤᱫᱤᱭᱟ ᱟᱨ ᱟᱵᱚ ᱨᱮᱱ ᱜᱤᱫᱽᱨᱟᱹ ᱠᱚᱵᱚᱱ ᱞᱟᱹᱭ ᱤᱫᱤ ᱟᱠᱚᱣᱟ

ᱚᱱᱠᱟᱜᱮ ᱵᱚᱱ ᱞᱟᱹᱯᱟᱹᱭ ᱤᱫᱤᱜᱼᱟ ᱮᱱᱠᱷᱟᱱ ᱡᱚᱛᱚ ᱦᱚᱲ ᱵᱚᱱ ᱪᱮᱫ ᱤᱫᱤᱜᱼᱟ ᱟᱢᱮᱢ ᱪᱮᱫ ᱠᱮᱫᱟ ᱢᱮᱱᱛᱮᱫ ᱟᱡ ᱦᱚᱸ ᱵᱟᱢ ᱞᱟᱹᱭ ᱟᱭᱟ ᱚᱱᱠᱟᱱ ᱠᱟᱛᱷᱟ ᱫᱚ ᱵᱟᱝ ᱟᱡ ᱦᱚᱸ ᱞᱟᱹᱭ ᱟᱭᱢᱮ ᱟᱡ ᱦᱚᱸᱭ ᱪᱮᱫᱟ ᱩᱱᱤ ᱦᱚᱸ ᱟᱨ ᱦᱚᱸ ᱢᱤᱫ ᱦᱚᱲᱮ ᱞᱟᱹᱭ ᱟᱭᱟ ᱤᱧ ᱵᱟᱵᱟ ᱥᱮ ᱤᱧ ᱜᱚᱲᱚᱢ ᱦᱟᱲᱟᱢ ᱮᱭᱟ ᱱᱚᱣᱟ ᱥᱮᱨᱮᱧᱭᱟᱭ ᱞᱟᱹᱭ ᱟᱹᱫᱤᱧᱟ ᱛᱟᱦᱮᱸᱫ ᱱᱚᱝᱠᱟ ᱵᱚᱱ ᱥᱮᱨᱮᱧᱟ ᱥᱮ ᱟᱵᱚ ᱦᱚᱸ ᱵᱚᱱ ᱥᱮᱨᱮᱧ ᱵᱤᱰᱟᱹᱣᱟ ᱱᱚᱣᱟ ᱥᱮᱨᱮᱧ ᱵᱚᱱ ᱤᱧ ᱜᱚᱲᱚᱢ ᱦᱟᱲᱟᱢ ᱤᱧ ᱵᱟᱵᱟ ᱤᱭᱟᱹ ᱠᱟᱜᱼᱟᱭ ᱞᱟᱹᱭ ᱠᱟᱜ ᱟᱭ